ᱤᱧ ᱡᱟᱦᱟᱸ ᱵᱮᱹᱰᱥᱤᱴᱤᱧ ᱦᱟᱛᱟᱣ ᱟᱠᱟᱫᱟ ᱜᱳᱞᱟᱯᱤ ᱠᱟᱞᱟᱨ ᱨᱮᱭᱟᱜ ᱚᱱᱟᱫᱚ ᱵᱟᱝ ᱢᱚᱡᱟ ᱥᱩᱛᱟᱹᱢ ᱛᱩᱫᱩᱜ ᱠᱟᱱᱟ ᱨᱚᱝ ᱦᱚᱸ ᱪᱟᱞᱟᱜ ᱠᱟᱱᱟ ᱟᱨ ᱧᱮᱞᱛᱮ ᱵᱟᱝ ᱴᱷᱤᱠ ᱜᱮ ᱵᱩᱡᱷᱟᱹᱜ ᱠᱟᱱᱟ